ᱤᱧ ᱫᱚ ᱱᱚᱣᱟ ᱵᱮᱯᱟᱨ ᱨᱮ ᱦᱟᱢᱟᱞ ᱠᱟᱹᱢᱤ ᱦᱟᱢᱟᱞ ᱫᱤᱯᱤᱞ ᱠᱚ ᱵᱟᱹᱧ ᱫᱟᱲᱮᱭᱟᱜᱼᱟ ᱡᱟᱦᱟᱱᱟᱜ ᱰᱷᱮᱹᱨ ᱠᱟᱹᱢᱤ ᱵᱟᱹᱧ ᱫᱟᱲᱮᱭᱟᱜ ᱛᱮᱜᱮ ᱱᱚᱣᱟ ᱟᱥᱟᱱ ᱠᱟᱹᱢᱤ ᱨᱮ ᱱᱚᱣᱟᱧ ᱟᱬᱜᱚᱭᱮᱱᱟ ᱱᱚᱣᱟ ᱵᱮᱯᱟᱨ ᱨᱤᱧ ᱟᱬᱜᱚᱭᱮᱱᱟ ᱪᱮᱠᱟᱛᱮ ᱱᱚᱣᱟ ᱵᱮᱯᱟᱨ ᱜᱮ ᱤᱧ ᱫᱚ ᱥᱚᱦᱚᱡᱽ ᱜᱤᱧ ᱵᱩᱡᱷᱟᱹᱣ ᱠᱮᱜᱼᱟ ᱟᱞᱜᱟ ᱜᱮᱧ ᱵᱩᱡᱷᱟᱹᱣ ᱠᱮᱜᱼᱟ ᱤᱱᱟᱹ ᱠᱷᱟᱹᱛᱤᱨ ᱤᱧ ᱱᱚᱣᱟ ᱵᱮᱯᱟᱨᱤᱧ ᱟᱬᱜᱚᱭᱮᱱᱟ ᱟᱨ ᱱᱚᱣᱟ ᱵᱮᱯᱟᱨ ᱜᱤᱧ ᱠᱩᱥᱤᱭᱟᱜ ᱫᱟ ᱢᱚᱡᱽ ᱜᱮᱧ ᱵᱩᱡᱷᱟᱹᱣ ᱠᱮᱜᱼᱟ ᱱᱚᱣᱟ ᱵᱮᱯᱟᱨ ᱜᱮ ᱪᱮᱠᱟᱛᱮ ᱤᱧ ᱫᱚ ᱠᱟᱹᱢᱤ ᱦᱚᱸ ᱵᱟᱹᱧ ᱫᱟᱲᱮᱭᱟᱜᱼᱟ ᱟᱨ ᱯᱷᱤᱨ ᱡᱟᱦᱟᱱ ᱦᱟᱢᱟᱞ ᱠᱟᱹᱢᱤ ᱦᱚᱸ ᱵᱟᱹᱧ ᱫᱟᱲᱮᱭᱟᱜ ᱛᱮᱜᱮ ᱱᱚᱣᱟ ᱵᱮᱯᱟᱨᱤᱧ ᱦᱮᱡ ᱮᱱᱟ ᱟᱨ ᱱᱚᱣᱟ ᱵᱮᱯᱟᱨᱤᱧ ᱨᱟᱹᱥᱠᱟᱹ ᱟᱫᱟ ᱟᱨ ᱱᱚᱣᱟ ᱵᱮᱯᱟᱨ ᱠᱟᱛᱮᱫ ᱜᱮ ᱟᱞᱮ ᱫᱚ ᱱᱚᱣᱟ ᱵᱮᱯᱟᱨ ᱨᱮᱜᱮ ᱟᱹᱰᱤᱧ ᱠᱩᱥᱤᱭᱟᱜ ᱫᱟ ᱚᱱᱟ ᱠᱷᱟᱹᱛᱤᱨ ᱫᱚᱠᱟᱱ ᱠᱚ ᱠᱷᱩᱞᱟᱹᱣ ᱠᱟᱛᱮᱫ ᱚᱱᱟ ᱵᱮᱯᱟᱨᱤᱧ ᱪᱟᱞᱟᱣ ᱠᱮᱜᱼᱟ ᱟᱨ ᱞᱩᱜᱽᱲᱤ ᱫᱚᱠᱟᱱ ᱠᱚ ᱞᱩᱜᱽᱲᱤ ᱫᱚᱠᱟᱱᱤᱧ ᱠᱷᱩᱞᱟᱹᱣ ᱠᱟᱜᱼᱟ ᱟᱨ ᱚᱸᱰᱮ ᱟᱹᱰᱤ ᱪᱮᱨᱦᱟ ᱦᱚᱲ ᱠᱚᱠᱚ ᱟᱭᱢᱟ ᱦᱚᱲ ᱫᱤᱥᱚᱢ ᱥᱮᱡ ᱨᱤᱱ ᱠᱚ ᱡᱷᱟᱹᱞ ᱡᱷᱟᱹᱞ ᱥᱮᱡ ᱨᱤᱱ ᱦᱚᱲ ᱠᱚᱠᱚ ᱦᱤᱡᱩᱜᱼᱟ ᱚᱸᱰᱮ ᱠᱚ ᱠᱤᱨᱤᱧ ᱟᱠᱚ ᱟᱨ ᱚᱱᱠᱟ ᱛᱮᱜᱮ ᱯᱩᱭᱥᱟᱹ ᱴᱟᱠᱟ ᱰᱮᱦᱮᱨᱟ ᱛᱮᱜᱮ ᱟᱨ ᱱᱚᱣᱟ ᱵᱮᱯᱟᱨ ᱠᱚᱫᱚ ᱰᱷᱮᱨ ᱜᱤᱧ ᱰᱷᱮᱹᱨ ᱛᱮᱜᱮᱧ ᱠᱩᱥᱤᱭᱟᱜᱼᱟ ᱟᱨ ᱱᱚᱣᱟ ᱵᱮᱯᱟᱨ ᱵᱮᱯᱟᱨ ᱠᱟᱛᱮᱫ ᱟᱞᱮᱞᱮ ᱟᱹᱥᱩᱞᱮᱱᱟ